ᱡᱚᱦᱟᱨ ᱜᱮ ᱪᱷᱚᱵᱤ ᱱᱤᱛᱚᱜ ᱱᱚᱝᱠᱟᱱ ᱱᱚᱝᱠᱟᱱ ᱡᱟᱭᱜᱟ ᱨᱮᱜᱤᱧ ᱠᱩᱥᱤᱭᱟᱜᱼᱟ ᱯᱟᱦᱟᱲ ᱯᱟᱦᱟᱲ ᱮᱞᱟᱠᱟ ᱮᱠᱫᱚᱢ ᱯᱩᱨᱟᱹ ᱯᱟᱦᱟᱲ ᱛᱚ ᱯᱩᱨᱟᱹ ᱯᱟᱦᱟᱲ ᱞᱟᱹᱴᱩ ᱞᱟᱹᱴᱩ ᱯᱟᱦᱟᱲ ᱛᱟᱦᱮᱱᱟ ᱞᱟᱦᱟᱨᱮ ᱚᱸᱰᱮ ᱠᱷᱚᱱ ᱢᱤᱫᱴᱮᱱ ᱚᱱᱠᱟ ᱡᱷᱟᱨᱱᱟ ᱟᱭᱢᱟ ᱟᱭᱢᱟ ᱡᱷᱟᱨᱱᱟ ᱚᱱᱠᱟ ᱦᱤᱡᱩᱜ ᱡᱷᱟᱨᱱᱟ ᱟᱨᱠᱤ ᱫᱟᱜ ᱟᱨᱠᱤ ᱡᱚᱨᱚᱜᱼᱟ ᱡᱷᱟᱨᱱᱟ ᱨᱮᱭᱟᱜ ᱚᱱᱠᱟᱱ ᱡᱟᱭᱜᱟ ᱨᱮᱢ ᱛᱤᱸᱜᱩ ᱟᱠᱟᱱᱟ ᱚᱱᱟ ᱥᱟᱭᱤᱰ ᱨᱮ ᱚᱱᱟ ᱥᱟᱭᱤᱰ ᱨᱮ ᱚᱱᱠᱟ ᱪᱷᱚᱵᱤ ᱛᱩᱞᱟᱹᱣ ᱞᱮᱱᱠᱷᱟᱱ ᱫᱚ ᱢᱚᱡᱽ ᱜᱮ ᱧᱮᱞᱚᱜᱼᱟ ᱥᱮ ᱚᱱᱠᱟ ᱥᱚᱢᱩᱫᱨᱚ ᱟᱬᱮ ᱨᱮ ᱛᱤᱸᱜᱩ ᱴᱷᱤᱠ ᱠᱟᱛᱮᱫ ᱮᱠᱫᱚᱢ ᱯᱩᱨᱟᱹ ᱥᱚᱢᱩᱫᱨᱚ ᱟᱹᱰᱤ ᱨᱮᱫᱚ ᱟᱨᱠᱤ ᱛᱤᱸᱜᱩ ᱠᱟᱛᱮᱫ ᱪᱷᱚᱵᱤ ᱛᱩᱞᱟᱹᱣ ᱦᱚᱸ ᱢᱚᱡᱽ ᱜᱮ ᱟᱨᱠᱤ ᱧᱮᱞᱚᱜᱚᱜᱼᱟ ᱚᱱᱠᱟ ᱜᱮ ᱟᱭᱢᱟ ᱪᱷᱚᱵᱤᱧ ᱛᱩᱞᱟᱹᱣ ᱵᱟᱲᱟ ᱟᱠᱟᱱᱟ ᱯᱟᱦᱟᱲ ᱨᱮ ᱪᱟᱞᱟᱣ ᱠᱟᱛᱮ ᱦᱚᱸ ᱥᱮ ᱚᱱᱠᱟ ᱥᱚᱢᱩᱫᱨᱚ ᱟᱨ ᱪᱟᱞᱟᱣ ᱠᱟᱛᱮᱫ ᱦᱚᱸ ᱥᱮ ᱚᱱᱠᱟ ᱥᱚᱢᱩᱫᱽᱨᱚ ᱟᱲᱮ ᱨᱮ ᱪᱟᱞᱟᱣ ᱠᱟᱛᱮ ᱨᱮᱚ ᱚᱸᱰᱮ ᱪᱟᱞᱟᱣ ᱠᱟᱛᱮᱫ ᱚᱱᱠᱟ ᱪᱷᱚᱵᱤ ᱛᱩᱞᱟᱹᱣ ᱞᱮᱠᱷᱟᱱ ᱥᱮ ᱚᱱᱠᱟ ᱯᱷᱮᱥᱵᱩᱠ ᱨᱮ ᱟᱯᱞᱳᱰ ᱞᱮᱠᱷᱟᱱ ᱥᱮ ᱤᱱᱥᱴᱟᱜᱨᱟᱢ ᱨᱮ ᱚᱱᱠᱟ ᱥᱳᱥᱟᱞ ᱢᱤ ᱰᱤᱭᱟ ᱨᱮ ᱟᱯᱞᱳᱰ ᱞᱮᱠᱷᱟᱚᱱ ᱚᱱᱟᱨᱮ ᱞᱟᱭᱤᱠ ᱥᱮ ᱠᱚᱢᱮᱱᱴ ᱠᱚᱦᱚᱸ ᱟᱭᱢᱟ ᱜᱮᱠᱚ ᱮᱢᱚᱜᱚᱜᱼᱟ ᱢᱟᱱᱮ ᱚᱸᱰᱮ ᱚᱱᱟ ᱪᱷᱚᱵᱤ ᱧᱮᱞ ᱠᱟᱛᱮ ᱚᱱᱠᱟᱱ ᱡᱟᱭᱜᱟ ᱮᱭᱟᱜ ᱪᱷᱚᱵᱤ ᱜᱮ ᱟᱨᱠᱤ ᱢᱚᱡᱽ ᱧᱮᱞᱚᱜᱼᱟ ᱱᱚᱣᱟ ᱠᱚᱨᱮ ᱡᱟᱭᱜᱟ ᱴᱷᱤᱠ ᱫᱚ ᱴᱷᱤᱠ ᱜᱮᱭᱟ ᱚᱱᱟ ᱠᱚᱨᱮ ᱦᱚᱸ ᱢᱚᱡᱽ ᱫᱚ ᱢᱚᱡᱽ ᱜᱮ ᱧᱮᱞᱚᱜᱼᱟ ᱟᱫᱚ ᱚᱱᱟ ᱠᱚ ᱞᱟᱹᱜᱤᱫ ᱫᱚ ᱡᱟᱦᱟᱱᱟᱜ ᱜᱮ ᱡᱟᱦᱟᱸᱭ ᱡᱩᱫᱤ ᱚᱱᱠᱟ ᱮᱠᱫᱚᱢ ᱡᱟᱦᱟᱸᱭ ᱡᱩᱫᱤ ᱠᱚ ᱢᱮᱱᱠᱷᱟᱱ ᱢᱚᱡᱽ ᱧᱚᱜ ᱡᱟᱭᱜᱟ ᱧᱮᱞ ᱫᱚ ᱚᱱᱟ ᱠᱚ ᱡᱟᱭᱜᱟ ᱜᱮᱠᱚ ᱪᱟᱞᱟᱜᱼᱟ ᱟᱨᱠᱤ ᱚᱱᱟ ᱠᱚ ᱡᱟᱭᱜᱟ ᱞᱟᱹᱜᱤᱫ ᱜᱮ ᱚᱱᱟ ᱠᱚ ᱡᱟᱭᱜᱟ ᱫᱚ ᱯᱨᱟᱠᱨᱤᱛᱤᱠ ᱡᱟᱭᱜᱟ ᱠᱟᱱᱟ ᱛᱚ ᱚᱠᱟᱴᱟᱜ ᱦᱚᱲ ᱵᱟᱠᱚ ᱛᱮᱭᱟᱨ ᱫᱟᱲᱮ ᱠᱚᱣᱫᱟ ᱟᱡ ᱛᱮᱜᱮ ᱵᱮᱱᱟᱣ ᱠᱟᱱᱟ ᱚᱱᱠᱟᱱ ᱡᱟᱭᱜᱟ ᱜᱮ ᱡᱚᱛᱚ ᱦᱚᱲ ᱜᱮᱠᱚ ᱠᱩᱥᱤᱭᱟᱜᱼᱟ